ᱠᱷᱮᱞᱳᱰ ᱯᱟᱥᱱᱟᱣ ᱞᱟᱹᱜᱤᱫ ᱤᱧᱟᱹᱜ ᱴᱚᱴᱷᱟ ᱨᱮ ᱚᱱᱠᱟᱱᱟᱜ ᱟᱥᱲᱟ ᱫᱚ ᱵᱟᱹᱱᱩᱜᱼᱟ ᱡᱟᱹᱛᱤᱭᱟᱹᱣ ᱟᱨ ᱡᱮᱜᱮᱛ ᱡᱟᱠᱟᱛ ᱠᱷᱮᱞᱳᱰ ᱨᱮ ᱥᱮᱞᱮᱫᱚᱜ ᱞᱟᱹᱜᱤᱫ ᱫᱤᱥᱣᱟᱹ ᱠᱚ ᱱᱚᱣᱟ ᱦᱚᱨᱟ ᱠᱚ ᱯᱟᱸᱡᱟᱭᱟ ᱩᱱᱠᱩ ᱫᱚ ᱱᱤᱡᱮᱨᱟᱜ ᱯᱮᱠᱴᱤᱥ ᱪᱮᱛᱟᱱ ᱨᱮ ᱵᱤᱥᱤ ᱯᱷᱚᱠᱟᱥ

ᱫᱟᱭᱤᱛᱚ ᱠᱚ ᱮᱢᱟ ᱟᱨ ᱫᱟᱭᱤᱛᱚ ᱠᱚ ᱮᱢ ᱞᱮᱠᱷᱟᱱ ᱠᱷᱮᱞᱳᱰ ᱵᱷᱟᱜᱮ ᱠᱚ ᱫᱟᱲᱮᱭᱟᱜᱼᱟ ᱟᱨ ᱠᱷᱮᱞᱳᱰ ᱞᱮᱠᱷᱟᱱ ᱠᱚ ᱵᱷᱟᱜᱮ ᱦᱚᱲᱟᱜ ᱱᱚᱡᱚᱨ ᱨᱮᱦᱚᱸ ᱠᱚ ᱯᱟᱲᱟᱜ ᱟ ᱥᱮ ᱪᱮᱛᱟᱱ ᱥᱮᱫ ᱵᱷᱟᱜᱮ ᱴᱤᱢ ᱥᱮ ᱵᱷᱟᱜᱮ ᱠᱞᱟᱵ ᱨᱮ ᱪᱟᱸᱥ ᱠᱚ ᱧᱟᱢᱟ ᱚᱱᱠᱟ ᱠᱟᱛᱮᱜ ᱜᱮ ᱡᱟᱹᱛᱤᱭᱟᱹᱣ ᱟᱨ ᱡᱮᱜᱮᱛ ᱡᱟᱠᱟᱛ ᱛᱷᱟᱨ ᱨᱮ ᱫᱟᱣ ᱠᱚ ᱦᱟᱢᱮᱴ ᱫᱟᱲᱮᱭᱟᱜᱼᱟ